ᱟᱵᱚ ᱥᱟᱱᱛᱟᱲ ᱛᱮ ᱦᱚᱸ ᱢᱟᱹᱦᱤᱛ ᱫᱚ ᱵᱟᱨᱳᱴᱤᱜᱼᱟ ᱯᱟᱸᱪ ᱢᱟᱹᱦᱤᱛ ᱨᱮᱱᱟᱜ ᱧᱩᱛᱩᱢ ᱫᱚ ᱢᱤᱫ ᱪᱟᱹᱛ ᱵᱟᱨ ᱵᱟᱹᱭᱥᱟᱹᱠᱷ ᱯᱮ ᱡᱷᱮᱸᱴ ᱯᱩᱱ ᱟᱥᱟᱲ ᱢᱚᱬᱮ ᱥᱟᱱ